ᱤᱧᱟᱹᱜ ᱟᱭᱢᱟ ᱢᱤᱫᱴᱮᱱ ᱟᱭᱢᱟ ᱥᱟᱹᱲᱤ ᱢᱮᱱᱟᱜ ᱛᱤᱧᱟᱹ ᱛᱚ ᱚᱱᱟ ᱠᱚ ᱥᱟᱹᱲᱤ ᱫᱚ ᱡᱚᱛᱚ ᱜᱮ ᱴᱷᱤᱠ ᱜᱮᱭᱟ ᱠᱤᱱᱛᱩ ᱢᱤᱫᱴᱮᱱ ᱥᱟᱹᱲᱤ ᱫᱚ ᱟᱹᱰᱤ ᱠᱷᱟᱨᱟᱯ ᱥᱟᱹᱲᱤ ᱢᱮᱱᱟᱜᱼᱟ ᱟᱨ ᱫᱟᱜ ᱨᱮ ᱪᱟᱸᱰᱚ ᱞᱮᱠᱷᱟᱱ ᱜᱮ ᱨᱚᱝ ᱩᱰᱩᱠᱚᱜᱼᱟ ᱟᱨ ᱞᱚᱦᱚᱫ ᱞᱮᱠᱷᱟᱱ ᱜᱮ ᱥᱩᱛᱟᱹ ᱠᱚ ᱯᱩᱨᱟᱹ ᱴᱟᱱᱟᱜᱼᱟ ᱵᱟᱸᱫᱮ ᱠᱟᱛᱮ ᱦᱚᱸ ᱥᱩᱠ ᱜᱮ ᱵᱟᱢ ᱵᱩᱡᱷᱟᱹᱣᱟ ᱵᱮᱥ ᱠᱷᱩᱵ ᱞᱚᱞᱚᱜᱮ ᱵᱩᱡᱷᱟᱹᱜᱼᱟ ᱟᱨ ᱥᱩᱛᱟᱹᱢ ᱦᱚᱸ ᱟᱹᱰᱤ ᱟᱸᱴ ᱩᱰᱩᱠᱚᱜ ᱠᱟᱱᱟ ᱢᱟᱱᱮ ᱜᱳᱴᱟ ᱫᱷᱟᱨᱮ ᱨᱮᱱᱟᱜ ᱜᱮ ᱥᱩᱛᱟᱹᱢ ᱠᱟᱡᱟᱠ ᱩᱰᱩᱠᱚᱜ ᱠᱟᱱᱟ ᱚᱱᱟᱛᱮ ᱟᱹᱰᱤ ᱵᱟᱹᱲᱤᱡ ᱢᱤᱫᱴᱟᱱ ᱥᱟᱹᱲᱤ ᱠᱟᱱᱟ ᱟᱨ ᱱᱤᱭᱟᱹ ᱞᱟᱦᱟ ᱫᱚ ᱚᱱᱠᱱ ᱥᱟᱹᱲᱤ ᱵᱟᱝ ᱤᱧ ᱠᱤᱨᱤᱧ ᱠᱟᱫ ᱛᱟᱦᱮᱱᱟ ᱟᱨ ᱱᱤᱛᱚᱜ ᱡᱮᱧ ᱠᱤᱨᱤᱧ ᱧᱟᱢ ᱠᱟᱫᱟ ᱢᱟᱱᱮ ᱟᱹᱰᱤ ᱵᱟᱹᱲᱤᱡ ᱥᱟᱹᱲᱤ ᱜᱤᱧ ᱠᱤᱨᱤᱧ ᱧᱟᱢ ᱠᱟᱫᱟ